ᱚᱲᱟᱜ ᱨᱮ ᱡᱩᱫᱤ ᱵᱟᱜᱽᱣᱟᱱ ᱵᱮᱱᱟᱣ ᱜᱟᱱᱚᱜᱼᱟ ᱛᱟᱦᱞᱮ ᱠᱷᱟᱱ ᱚᱱᱟ ᱵᱟᱜᱟᱱ ᱡᱚᱛᱚᱱ ᱞᱟᱹᱜᱤᱫ ᱛᱮ ᱟᱹᱰᱤᱜᱟᱱ ᱜᱮ ᱠᱷᱚᱨᱚᱪ ᱯᱟᱲᱟᱣ ᱜᱚᱫᱚᱜᱼᱟ ᱪᱮᱫᱟᱜ ᱥᱮ ᱵᱟᱜᱟᱱ ᱡᱮᱢᱚᱱᱮᱢ ᱥᱟᱡᱟᱣᱟ ᱡᱮᱢᱚᱱ ᱵᱟᱦᱟ ᱫᱟᱨᱮ ᱠᱚᱢ ᱨᱚᱦᱚᱭᱟ ᱚᱱᱠᱟ ᱞᱮᱠᱟᱜᱮ ᱚᱱᱟ ᱠᱷᱚᱨᱚᱪ ᱠᱷᱚᱨᱪᱟ ᱞᱟᱜᱟᱜᱼᱟ ᱱᱟᱯᱟᱭ ᱧᱚᱜ ᱡᱩᱛ ᱠᱚᱨᱛᱮ ᱜᱮᱞᱮ ᱟᱹᱰᱤ ᱩᱛᱟᱹᱨ ᱜᱮ ᱠᱷᱚᱨᱚᱪ ᱜᱚᱫᱚᱜᱼᱟ